ᱦᱮᱞᱳ ᱟᱢ ᱫᱚ ᱠᱤ ᱢᱤᱥᱴᱤ ᱫᱚᱠᱟᱱ ᱨᱮᱱ ᱢᱟᱹᱞᱤᱠ ᱠᱟᱱᱟᱢ ᱚᱻ ᱜᱟᱯᱟ ᱢᱤᱥᱴᱤ ᱤᱧ ᱡᱟᱹᱨᱩᱲᱟᱹᱧ ᱠᱟᱱᱟ ᱚᱱᱟ ᱦᱮᱲᱮᱢ ᱦᱮᱲᱮᱢᱟᱜ ᱟᱨ ᱮᱢ ᱫᱟᱲᱮᱭᱟᱹᱧᱟᱹᱢ ᱛᱚ ᱜᱟᱯᱟ ᱫᱚᱥ ᱫᱚᱥ ᱵᱟᱡᱮ ᱥᱮᱱ ᱞᱟᱜᱟᱣᱤᱧᱟᱹ ᱛᱚ ᱦᱮᱲᱮᱢ ᱦᱮᱲᱮᱢᱟᱜ ᱢᱤᱥᱴᱤ ᱟᱭᱤᱥᱠᱨᱤᱢ ᱚᱱᱟ ᱠᱚ ᱞᱟᱜᱟᱣᱤᱧᱟᱹ ᱟᱹᱜᱩᱣᱟᱹᱧ ᱢᱮ ᱜᱟᱯᱟ ᱫᱚᱥ ᱵᱟᱡᱮ ᱥᱚᱱ